ᱢᱤᱫᱴᱮᱱ ᱪᱷᱚᱵᱤᱧ ᱟᱸᱠᱟᱣ ᱞᱮᱜᱼᱟ ᱚᱱᱟ ᱫᱚ ᱚᱲᱟᱜ ᱤᱧ ᱟᱸᱠᱟᱣ ᱞᱮᱜᱼᱟ ᱢᱤᱫᱴᱮᱱ ᱴᱟᱞᱤ ᱚᱲᱟᱜ ᱯᱮ ᱪᱟᱞ ᱚᱲᱟᱜ ᱟᱹᱰᱤ ᱢᱚᱸᱡᱽ ᱤᱧ ᱟᱸᱠᱟᱣ ᱞᱮᱜᱼᱟ ᱚᱱᱟ ᱫᱚ ᱯᱩᱨᱟᱹ ᱢᱤᱜᱴᱮᱱ ᱚᱲᱟᱜ ᱞᱮᱠᱟ ᱜᱮ ᱢᱤᱜᱴᱮᱱ ᱴᱟᱞᱤ ᱡᱮᱢᱚᱱ ᱪᱮᱜ ᱠᱟ ᱨᱚᱝ ᱦᱩᱭᱩᱜᱼᱟ ᱚᱝᱠᱟ ᱜᱮᱧ ᱨᱚᱝ ᱟᱠᱟᱫ ᱛᱟᱦᱮᱸᱜᱼᱟ ᱢᱚᱸᱡᱽ ᱜᱮ ᱫᱩᱣᱟᱹᱨᱤᱧ ᱵᱮᱱᱟᱣ ᱠᱟᱜ ᱛᱟᱦᱮᱸᱜᱼᱟ ᱢᱚᱸᱡᱽ ᱜᱮ ᱡᱟᱝᱞᱟ ᱟᱨ ᱚᱱᱟ ᱯᱟᱥᱮ ᱠᱚᱨᱮ ᱪᱮᱫ ᱠᱟᱱ ᱫᱟᱨᱮ ᱠᱚ ᱛᱟᱦᱮᱸᱱᱟ ᱚᱝᱠᱟ ᱜᱮ ᱟᱹᱰᱤ ᱢᱚᱸᱡᱮᱧ ᱟᱸᱠᱟᱣ ᱠᱟᱜ ᱛᱟᱦᱮᱸᱜᱼᱟ ᱢᱤᱜᱴᱮᱱ ᱨᱟᱪᱟᱨᱮ ᱛᱟᱞᱮ ᱫᱟᱨᱮ ᱱᱟᱲᱠᱮᱞ ᱫᱟᱨᱮ ᱥᱩᱯᱟᱹᱨᱤ ᱫᱟᱨᱮ ᱟᱹᱰᱤ ᱢᱚᱸᱡᱽ ᱠᱚᱡ ᱤᱧ ᱟᱸᱠᱟᱣ ᱠᱟᱫ ᱛᱟᱦᱮᱸᱜᱼᱟ ᱟᱫᱚᱧ ᱩᱫᱩᱜ ᱟᱫ ᱠᱚ ᱛᱟᱦᱮᱸᱫᱼᱟ ᱤᱧ ᱜᱚᱜᱚ ᱤᱧ ᱵᱟᱵᱟ ᱟᱫᱚ ᱟᱹᱰᱤ ᱜᱟᱱ ᱠᱤᱱ ᱠᱩᱥᱤ ᱞᱮᱱᱟ ᱟᱨ ᱦᱚᱸ ᱜᱟᱛᱮ ᱠᱚᱠᱚ ᱧᱮᱞ ᱠᱮᱫ ᱛᱤᱧᱟᱹ ᱢᱮᱱ ᱮᱫᱟᱠᱚ ᱪᱤᱠᱟᱹᱢ ᱟᱸᱠᱟᱣ ᱠᱮᱫᱟ ᱩᱱᱟᱹᱜ ᱢᱚᱸᱡᱽ ᱟᱹᱰᱤ ᱢᱚᱸᱡᱽ ᱧᱮᱞᱚᱜ ᱠᱟᱱᱟ ᱢᱚᱱᱮ ᱦᱩᱭᱩᱜ ᱠᱟᱱᱟ ᱯᱩᱨᱟᱹ ᱢᱤᱫᱴᱮᱱ ᱚᱲᱟᱜ ᱚᱱᱠᱟᱧ ᱟᱸᱠᱟᱣ ᱞᱮᱫᱟ ᱟᱫᱚ ᱜᱟᱛᱮ ᱠᱚ ᱠᱚ ᱢᱤᱛᱟᱹᱧ ᱠᱟᱱᱟ ᱪᱤᱠᱟᱢ ᱟᱸᱠᱟᱣ ᱠᱮᱫᱟ ᱟᱞᱮ ᱦᱚᱸ ᱪᱮᱫ ᱟᱞᱮ ᱢᱮ ᱟᱞᱮ ᱦᱚᱸᱞᱮ ᱟᱠᱟᱭᱟ ᱚᱱᱟᱛᱮ ᱚᱱᱟ ᱪᱷᱚᱵᱤ ᱫᱚ ᱟᱹᱰᱤ ᱠᱷᱟᱥ ᱜᱤᱧ ᱢᱚᱱᱮᱭᱟ ᱟᱨ ᱟᱹᱰᱤ ᱨᱟᱹᱥᱠᱟᱹᱧ ᱵᱩᱡᱷᱟᱹᱣ ᱞᱮᱫᱟ